ᱥᱚᱨᱠᱟᱨᱤ ᱥᱠᱤᱢ ᱠᱚ ᱟᱶᱛᱟ ᱨᱮ ᱢᱮᱱᱟᱜ ᱥᱟᱶᱟᱨ ᱯᱚᱨᱤᱥᱮᱵᱟ ᱨᱮᱭᱟᱜ ᱢᱟᱱ ᱱᱤᱛ ᱫᱚ ᱟᱹᱰᱤ ᱱᱟᱯᱟᱭ ᱜᱮᱭᱟ ᱪᱮᱫᱟᱜ ᱥᱮ ᱟᱹᱰᱤ ᱱᱟᱯᱟᱭᱼᱱᱟᱯᱟᱭ ᱡᱚᱱᱛᱨᱚᱯᱟᱛᱤ ᱩᱱᱱᱚᱛᱤ ᱡᱚᱱᱛᱨᱚᱯᱟᱛᱤ ᱠᱷᱟᱹᱛᱤᱨ ᱛᱮ ᱱᱤᱛᱳᱜ ᱫᱚ ᱚᱱᱟ ᱨᱮᱭᱟᱜ ᱯᱚᱨᱤᱥᱮᱵᱟ ᱴᱷᱤᱠᱼᱴᱷᱟᱠ ᱜᱮ ᱢᱮᱱᱟᱜᱼᱟ ᱟᱨ ᱱᱚᱛᱮ ᱥᱟᱥᱛᱷᱚᱼᱥᱟᱛᱷᱤ ᱠᱚ ᱥᱚᱨᱠᱟᱨᱤ ᱥᱠᱤᱢᱮ ᱛᱩᱫ ᱟᱠᱟᱫᱟ ᱚᱱᱟ ᱠᱷᱟᱹᱛᱤᱨ ᱱᱟᱯᱟᱭ ᱜᱮᱭᱟ ᱚᱱᱟᱞᱮᱠᱟᱛᱮ ᱤᱧᱟᱹᱜ ᱢᱮᱱᱫᱚ ᱯᱨᱟᱭᱵᱷᱮᱴ ᱥᱮᱱᱴᱟᱨ ᱵᱟᱝ ᱪᱟᱞᱟᱣ ᱠᱟᱛᱮᱫ ᱦᱟᱸᱥᱯᱟᱛᱟᱞ ᱪᱟᱞᱟᱜ ᱜᱮ ᱱᱟᱯᱟᱭᱟ ᱚᱱᱟᱛᱮ ᱤᱧ ᱦᱚᱸ ᱚᱱᱟᱜᱤᱧ ᱠᱩᱥᱤᱭᱟᱜᱼᱟ ᱦᱟᱸᱥᱯᱟᱛᱟᱞ ᱪᱟᱞᱟᱜ ᱜᱮ ᱥᱚᱨᱠᱟᱨᱤ ᱦᱟᱸᱥᱯᱟᱛᱟᱞ ᱟᱨ ᱯᱨᱟᱭᱵᱷᱮᱴ ᱥᱮᱱᱴᱟᱨ ᱨᱮᱭᱟᱜ ᱢᱩᱞ ᱯᱟᱨᱛᱷᱚᱠᱠᱚ ᱫᱚ ᱦᱩᱭᱩᱜ ᱠᱟᱱᱟ ᱴᱟᱠᱟᱼᱯᱚᱭᱥᱟ ᱥᱚᱨᱠᱟᱨᱤ ᱨᱮᱫᱚ ᱚᱸᱰᱮ ᱫᱚ ᱴᱟᱠᱟᱼᱯᱚᱭᱥᱟ ᱵᱟᱝ ᱞᱟᱜᱟᱜᱼᱟ ᱚᱸᱰᱮ ᱫᱚ ᱥᱚᱨᱠᱟᱨᱤ ᱦᱟᱸᱥᱯᱟᱛᱟᱞ ᱨᱮᱫᱚ ᱟᱨ ᱯᱨᱟᱭᱵᱷᱮᱴ ᱥᱮᱱᱴᱟᱨ ᱨᱮᱫᱚ ᱥᱚᱢᱯᱩᱨᱱᱚ ᱜᱮ ᱴᱟᱠᱟ ᱯᱟᱭᱥᱟ ᱞᱟᱜᱟᱜᱼᱟ ᱟᱨ ᱥᱚᱨᱠᱟᱨᱤ ᱦᱟᱸᱥᱯᱟᱛᱟᱞ ᱨᱮᱫᱚ ᱨᱟᱱ ᱠᱚ ᱨᱮᱭᱟᱜ ᱥᱚᱨᱠᱟᱨᱤ ᱨᱟᱱ ᱧᱟᱢᱚᱜᱼᱟ ᱟᱨ ᱯᱨᱟᱭᱵᱷᱮᱴ ᱥᱮᱱᱴᱟᱨ ᱨᱮᱫᱚ ᱚᱱᱟ ᱫᱚ ᱥᱚᱢᱯᱩᱨᱱᱚ ᱠᱤᱨᱤᱧ ᱦᱩᱭᱩᱜᱼᱟ ᱚᱱᱟᱞᱮᱠᱟᱛᱮ ᱱᱚᱶᱟᱠᱤᱱ ᱢᱚᱫᱽ ᱨᱮ ᱢᱩᱞ ᱯᱟᱨᱛᱷᱚᱠᱠᱚ ᱫᱚ ᱦᱩᱭᱩᱜ ᱠᱟᱱᱟ ᱴᱟᱠᱟᱼᱯᱚᱭᱥᱟ ᱚᱱᱟ ᱠᱷᱟᱹᱛᱤᱨ ᱛᱮ ᱤᱧᱟᱹᱜ ᱢᱮᱱ ᱱᱚᱸᱰᱮ ᱜᱮ ᱪᱟᱞᱟᱜ ᱵᱷᱟᱹᱜᱤᱭᱟ ᱥᱚᱨᱠᱟᱨᱤ ᱦᱟᱸᱥᱯᱟᱛᱟᱞ ᱜᱮ